ᱵᱷᱟᱨᱚᱛᱵᱚᱨᱥᱚ ᱨᱮ ᱠᱤᱪᱷᱩᱟᱱ ᱦᱚᱲ ᱡᱟᱛᱨᱟ ᱫᱚᱞ ᱠᱚ ᱟᱯᱱᱟᱨ ᱞᱮᱫᱟ ᱚᱱᱟᱨᱮ ᱡᱟ ᱮᱱᱮᱡ ᱥᱮᱨᱮᱧ ᱠᱟᱛᱮᱫ ᱠᱟᱹᱣᱰᱤ ᱠᱚ ᱧᱟᱢᱮᱫ ᱠᱟᱱ ᱛᱟᱦᱮᱱᱚᱜᱼᱟ ᱚᱱᱟᱛᱮ ᱩᱱᱠᱩᱣᱟᱜ ᱥᱚᱝᱥᱟᱨ ᱠᱚ ᱪᱟᱞᱟᱣ ᱮᱫ ᱠᱟᱱ ᱛᱟᱦᱮᱱᱚᱜᱼᱟ ᱱᱤᱛᱚᱜ ᱫᱚ ᱚᱱᱟᱫᱚ ᱵᱟᱹᱭ ᱵᱟᱹᱭᱛᱮ ᱚᱱᱟᱫᱚ ᱠᱚᱢᱟᱣ ᱤᱫᱤᱣ ᱠᱟᱱᱟ ᱱᱤᱛᱚᱜ ᱫᱚ ᱟᱹᱰᱤᱜᱟᱱ ᱦᱚᱲ ᱫᱚᱠᱚ ᱧᱮᱞᱚᱜ ᱠᱟᱱᱟ ᱚᱨᱜᱮᱥᱴᱟᱨ ᱠᱤᱢᱵᱟ ᱩᱱᱠᱩ ᱥᱤᱝᱜᱟᱹᱨᱤᱭᱟᱹ ᱠᱚ ᱥᱮᱨᱮᱧ ᱚᱱᱟ ᱠᱚ ᱧᱮᱞᱚᱜ ᱠᱟᱱᱟ